ᱨᱟᱫᱷᱟᱨᱟᱱᱤ ᱟᱢ ᱡᱚᱢᱟᱜ ᱧᱩᱣᱟᱜ ᱢᱩᱫᱽᱨᱮ ᱚᱠᱟᱴᱟᱜ ᱡᱚᱢᱟᱜ ᱧᱩᱣᱟᱜ ᱮᱢ ᱠᱩᱥᱤᱭᱟᱜᱼᱟ ᱰᱷᱮᱨ ᱟᱞᱮ ᱚᱲᱟᱜ ᱨᱮ ᱟᱭᱢᱟ ᱨᱚᱠᱚᱢ ᱡᱚᱢᱟᱜ ᱧᱩᱣᱟᱜ ᱠᱚ ᱤᱥᱤᱱ ᱛᱟᱞᱮᱜᱮᱭᱟ ᱡᱮᱢᱚᱱ ᱯᱟᱛᱲᱟ ᱯᱤᱴᱷᱟᱹ ᱡᱷᱤᱱᱩᱠ ᱯᱤᱴᱷᱟᱹ ᱫᱩᱞ ᱯᱤᱴᱷᱟᱹ ᱚᱱᱟᱠᱚ ᱢᱚᱫᱷᱮᱨᱮ ᱡᱚᱛᱚᱠᱷᱚᱱᱟᱜ ᱡᱤᱞ ᱯᱤᱴᱷᱟᱹᱧ ᱠᱩᱥᱤᱭᱟᱜᱼᱟ ᱪᱮᱫᱟᱜ ᱥᱮ ᱚᱱᱟ ᱤᱧ ᱜᱚᱜᱚ ᱟᱹᱰᱤ ᱢᱚᱸᱡᱽᱼᱮ ᱯᱤᱴᱷᱟᱹᱭ ᱛᱮᱦᱮᱱ ᱜᱮᱭᱟ ᱥᱟᱨᱡᱚᱢ ᱥᱟᱠᱟᱢ ᱨᱮ ᱦᱚᱞᱚᱝ ᱥᱟᱣᱛᱮ ᱡᱤᱞ ᱢᱮᱥᱟ ᱠᱟᱛᱮᱫ ᱚᱱᱟ ᱥᱟᱡᱚᱢ ᱯᱟᱛᱲᱟᱨᱮ ᱯᱟᱛᱲᱟ ᱯᱤᱴᱷᱟᱹᱭ ᱛᱟᱦᱮᱱ ᱜᱮᱭᱟ ᱚᱱᱟ ᱯᱤᱴᱷᱟᱹ ᱤᱥᱤᱱ ᱠᱟᱛᱮᱫ ᱡᱚᱛᱚ ᱠᱷᱚᱱᱟᱜ ᱚᱱᱟ ᱯᱤᱴᱷᱟᱹᱜᱮ ᱟᱹᱰᱤ ᱢᱚᱸᱡᱽ ᱥᱤᱵᱤᱞᱤᱧᱟᱹ